ᱤᱧ ᱫᱚ ᱟᱞᱮ ᱜᱷᱟᱨᱚᱸᱡᱽ ᱨᱮᱭᱟᱜ ᱠᱟᱛᱷᱟᱧ ᱞᱟᱹᱭᱫᱟ ᱟᱞᱮ ᱜᱷᱟᱨᱚᱸᱡᱽ ᱨᱮᱫᱚ ᱟᱹᱰᱤ ᱩᱛᱟᱹᱨ ᱦᱚᱲ ᱢᱮᱱᱟᱜ ᱞᱮᱭᱟ ᱢᱮᱱᱢᱮ ᱯᱮ ᱜᱮᱞ ᱯᱮ ᱦᱚᱲ ᱢᱮᱱᱟᱜ ᱞᱮᱭᱟ ᱟᱹᱰᱤ ᱨᱟᱹᱥᱠᱟᱹ ᱟᱨ ᱥᱩᱞᱩᱠ ᱛᱮᱞᱮ ᱛᱟᱦᱮᱱᱟ ᱪᱮᱫᱟᱜ ᱩᱱᱟᱹᱜ ᱞᱮ ᱦᱩᱭᱟᱠᱟᱱᱟ ᱚᱱᱟᱧ ᱞᱟᱹᱭᱫᱟ ᱟᱞᱮ ᱨᱮᱱ ᱜᱚᱲᱚᱢ ᱦᱟᱲᱟᱢ ᱟᱨ ᱜᱚᱲᱚᱢ ᱵᱩᱰᱷᱤ ᱨᱮᱱ ᱫᱚ ᱢᱟᱱᱮ ᱤᱧ ᱵᱟᱵᱟ ᱛᱟᱠᱚ ᱫᱚ ᱢᱚᱬᱮ ᱜᱚᱴᱟᱝ ᱢᱮᱱᱟᱜ ᱠᱚᱣᱟ ᱚᱱᱟ ᱛᱮ ᱩᱱᱟᱹᱜ ᱫᱚᱞᱮ ᱦᱩᱭᱟᱠᱟᱱᱟ ᱡᱚᱢ ᱫᱚ ᱟᱞᱟᱫᱟᱼᱟᱞᱟᱫᱟ ᱜᱮᱞᱮ ᱤᱥᱤᱱᱼᱵᱟᱥᱟᱝᱼᱟ ᱟᱨ ᱛᱟᱦᱮᱸ ᱫᱚ ᱢᱤᱫ ᱴᱷᱮᱱ ᱞᱮ ᱛᱟᱦᱮᱱᱟ ᱢᱮᱱ ᱫᱚ ᱨᱟᱪᱟ ᱫᱚ ᱢᱤᱫᱴᱟᱝ ᱜᱮ ᱢᱮᱱᱟᱜ ᱛᱟᱞᱮᱭᱟ ᱟᱨ ᱨᱟᱪᱟ ᱨᱮᱭᱟᱜ ᱵᱮᱲᱦᱟᱭᱛᱮ ᱚᱲᱟᱜ ᱢᱮᱱᱟᱜ ᱛᱟᱞᱮᱭᱟ ᱚᱲᱟᱜ ᱫᱚ ᱢᱤᱫᱴᱟᱝ ᱠᱟᱛᱮᱜ ᱢᱮᱱᱟᱜ ᱛᱟᱞᱮᱭᱟ ᱚᱱᱟ ᱨᱟᱪᱟ ᱨᱮᱜᱮ ᱫᱟᱠᱟ ᱞᱮ ᱤᱥᱤᱱᱟ ᱡᱚᱢᱟᱞᱮ ᱠᱟᱹᱴᱤᱡ ᱜᱤᱫᱽᱨᱟᱹ ᱠᱚ ᱠᱷᱮᱞᱳᱰ ᱛᱟᱞᱮᱭᱟ ᱟᱹᱰᱤ ᱨᱟᱹᱥᱠᱟ ᱥᱟᱞᱟᱜ ᱞᱮ ᱛᱟᱦᱮᱱᱟ ᱤᱧ ᱵᱟᱵᱟ ᱫᱚ ᱡᱷᱚᱛᱚ ᱠᱷᱚᱱ ᱢᱟᱨᱟᱝᱼᱤᱡ ᱠᱟᱱᱟᱭ ᱢᱚᱬᱮ ᱵᱚᱭᱦᱟ ᱠᱷᱚᱱ ᱜᱚᱲᱚᱢ ᱦᱟᱲᱟᱢ ᱫᱚ ᱵᱟᱹᱱᱩᱭᱟ ᱵᱚᱸᱜᱟ ᱛᱟᱞᱟ ᱟᱠᱟᱱᱟᱭ ᱤᱧ ᱠᱟᱴᱤᱡ ᱩᱢᱮᱹᱨ ᱨᱮᱜᱮ ᱟᱨ ᱜᱚᱲᱚᱢ ᱵᱩᱰᱷᱤ ᱫᱚ ᱢᱮᱱᱟᱭ ᱜᱮᱭᱟ ᱩᱱᱤ ᱫᱚ ᱟᱞᱮ ᱥᱮᱫ ᱨᱮᱜᱮ ᱢᱮᱱᱟᱭᱟ ᱡᱟᱦᱟᱱᱟᱜ ᱯᱚᱨᱚᱵᱽ ᱦᱩᱭ ᱞᱮᱱᱠᱷᱟᱱ ᱢᱮᱱᱫᱚ ᱥᱚᱨᱦᱟᱭ ᱵᱟᱝᱠᱷᱟᱱ ᱵᱟᱦᱟ ᱯᱚᱨᱚᱵᱽ ᱠᱚᱨᱮ ᱟᱞᱮ ᱚᱲᱟᱜ ᱫᱚ ᱟᱹᱰᱤ ᱨᱚᱢᱚᱡᱽ ᱟᱨ ᱯᱟᱛᱟ ᱴᱟᱺᱰᱤ ᱞᱮᱠᱟᱢ ᱵᱩᱡᱷᱟᱹᱣᱟ ᱥᱚᱨᱦᱟᱭ ᱯᱚᱨᱚᱵᱽ ᱨᱮᱫᱚ ᱟᱞᱮ ᱚᱲᱟᱜ ᱨᱮᱱ ᱜᱮ ᱯᱳᱭᱞᱳ ᱮᱱᱮᱡ ᱞᱮ ᱚᱰᱚᱠᱚᱜᱼᱟ ᱵᱟᱵᱟ ᱛᱟᱠᱚ ᱠᱚ ᱨᱩᱭᱟ ᱟᱨ ᱟᱞᱮ ᱫᱚᱞᱮ ᱮᱱᱮᱡᱼᱟ ᱱᱚᱝᱠᱟ ᱞᱮ ᱥᱮᱨᱮᱧᱟ ᱱᱤᱛᱳᱜ ᱫᱚᱞᱮ ᱱᱩᱰᱩᱠᱮᱱᱟ ᱦᱮᱢᱵᱨᱚᱢ ᱠᱚᱨᱮᱱ ᱦᱚᱯᱚᱱᱮᱨᱟ ᱧᱩᱨᱟᱠᱟᱱ ᱥᱟᱠᱟᱢ ᱦᱚᱸᱞᱮ ᱦᱟᱞᱟᱝ ᱞᱟᱣᱮᱨᱟᱠᱟᱱ ᱰᱟᱹᱨ ᱦᱚᱸᱞᱮ ᱪᱟᱜᱟᱲ ᱛᱚᱨᱟᱭᱟ ᱱᱚᱝᱟᱠᱟᱱᱟᱜ ᱟᱭᱢᱟ ᱞᱮᱠᱟᱱᱟᱜ ᱥᱮᱨᱮᱧ ᱞᱮ ᱥᱮᱨᱮᱧᱟ ᱟᱨ ᱡᱚᱢᱼᱧᱩ ᱠᱟᱛᱮᱜ ᱨᱟᱹᱥᱠᱟ ᱛᱮᱞᱮ ᱛᱟᱦᱮᱱᱟ ᱟᱨ ᱠᱟᱹᱢᱤ ᱡᱚᱠᱷᱚᱱ ᱞᱮ ᱠᱟᱹᱢᱤᱭᱟ ᱵᱟᱵᱟ ᱛᱟᱠᱚ ᱫᱚ ᱫᱤᱱᱟᱹᱢ ᱠᱟᱹᱢᱤ ᱠᱚ ᱪᱟᱞᱟᱜᱼᱟ ᱟᱨ ᱜᱚᱜᱚ ᱛᱟᱠᱚ ᱫᱚ ᱚᱲᱟᱜ ᱠᱚᱨᱮ ᱠᱚ ᱠᱟᱹᱢᱤᱭᱟ ᱟᱨ ᱜᱤᱫᱽᱨᱟᱹ ᱠᱚᱦᱚᱸ ᱚᱞᱚᱜ ᱯᱟᱲᱦᱟᱣ ᱥᱠᱩᱞ ᱠᱚᱞᱮᱡᱽ ᱞᱮ ᱪᱟᱞᱟᱜᱼᱟ ᱢᱮᱱᱫᱚ ᱟᱞᱮᱭᱟᱜ ᱦᱚᱸ ᱟᱞᱮ ᱞᱮ ᱠᱟᱹᱢᱤᱭᱟ ᱱᱚᱝᱠᱟ ᱠᱟᱛᱮᱜ ᱟᱞᱮ ᱜᱷᱟᱨᱚᱸᱡᱽ ᱫᱚ ᱱᱤᱛ ᱦᱚᱸ ᱡᱤᱭᱟᱹᱲ ᱜᱮ ᱢᱮᱱᱟᱜᱼᱟ ᱟᱹᱰᱤ ᱨᱟᱹᱥᱠᱟᱹ ᱟᱨ ᱨᱚᱢᱚᱡᱽ